ᱦᱮᱞᱳ ᱦᱮᱸ ᱡᱚᱦᱟᱨ ᱜᱮ

ᱫᱟᱜ ᱡᱟᱹᱯᱩᱫ ᱫᱚ ᱱᱤᱭᱟᱹ ᱥᱚᱯᱛᱟᱦᱚ ᱨᱮᱫᱚ ᱢᱮᱱᱟᱜᱼᱟ ᱫᱟᱜ ᱡᱟᱹᱯᱩᱫ ᱠᱩᱪᱷᱩ ᱠᱤᱪᱷᱩ ᱡᱟᱭᱜᱟ ᱨᱮ ᱢᱮᱱᱟᱜᱼᱟ ᱡᱮᱢᱚᱱ ᱡᱷᱟᱲᱜᱮᱨᱟᱢ ᱨᱮᱱᱟᱜ ᱠᱤᱪᱷᱩ ᱡᱟᱭᱜᱟ ᱠᱚᱨᱮᱫ ᱦᱩᱭᱩᱜᱼᱟ ᱫᱟᱜᱟᱭ ᱵᱚᱥᱤ ᱫᱚ ᱵᱟᱝ ᱱᱟᱥᱮ ᱱᱟᱥᱮ ᱫᱟᱜᱟᱭ ᱟᱨ ᱵᱟᱸᱠᱩᱲᱟ ᱨᱮᱱᱟᱜ ᱠᱤᱪᱷᱩ ᱡᱟᱭᱜᱟ ᱠᱚᱨᱮᱫ ᱟᱨ ᱱᱤᱭᱟᱹ ᱥᱚᱯᱛᱟᱦᱚ ᱫᱚ ᱤᱱᱠᱟᱹ ᱵᱟᱨᱥᱤᱧ ᱜᱟᱱ ᱨᱤᱢᱤᱞ ᱨᱤᱢᱤᱞᱟᱭ ᱟᱨ ᱯᱚᱨᱮ ᱪᱟᱸᱰᱳ ᱥᱮᱫ ᱫᱟᱜ ᱨᱮᱱᱟᱜ ᱥᱚᱵᱷᱚᱵᱚᱱᱟ ᱢᱮᱱᱟᱜᱼᱟ ᱟᱨ

ᱫᱟᱜ ᱫᱚᱦᱟᱜ ᱫᱚᱢᱮ ᱡᱟᱹᱯᱩᱫ ᱞᱮᱠᱟ ᱫᱚ ᱵᱟᱝ ᱤᱱᱠᱟᱹ ᱠᱚᱢ ᱫᱷᱟᱨᱟ ᱜᱮᱭ ᱫᱟᱜᱟ ᱢᱤᱫ ᱫᱤᱱ ᱜᱮ ᱢᱤᱫ ᱫᱤᱱ ᱜᱮᱭ ᱫᱟᱜᱟᱭ ᱟᱨ ᱥᱤᱛᱩᱝ ᱟᱭ ᱵᱟᱹᱲᱛᱤ ᱱᱤᱭᱟᱹ ᱪᱟᱸᱫᱳ ᱫᱚ ᱵᱟᱹᱲᱛᱤ ᱧᱚᱜ ᱮ ᱥᱤᱛᱩᱝᱼᱟ ᱟᱨ ᱦᱮᱸ ᱛᱤᱨᱤᱥ ᱪᱮᱛᱟᱱ ᱛᱤᱨᱤᱥ ᱰᱤᱜᱨᱤ ᱪᱮᱛᱟᱱᱮ ᱥᱤᱛᱩᱝ ᱚᱱᱠᱟ ᱥᱤᱛᱩᱝᱼᱟᱭ ᱟᱨ ᱦᱳᱭ ᱡᱟᱹᱯᱩᱫ ᱫᱚ ᱵᱟᱹᱱᱩᱜ ᱨᱮᱦᱚᱸ ᱮᱱᱛᱮ ᱨᱮᱦᱚᱸ ᱨᱤᱢᱤᱞ ᱨᱤᱢᱤᱞᱟᱭ ᱟᱨ ᱥᱮᱛᱟᱜ ᱵᱮᱲᱟ ᱫᱚ ᱠᱟᱹᱴᱤᱡ ᱨᱮᱭᱟᱲ ᱨᱮᱭᱟᱲ ᱵᱩᱡᱷᱟᱹᱜᱼᱟ ᱟᱨ ᱵᱮᱲᱟ ᱨᱟᱠᱟᱵ ᱥᱟᱶ ᱥᱟᱶᱛᱮ ᱠᱟᱹᱴᱤᱡ ᱛᱤᱠᱤᱱ ᱠᱚ ᱟᱹᱪᱩᱨ ᱞᱮᱱᱠᱷᱟᱱ ᱫᱚ ᱛᱚᱠᱷᱚᱱ ᱫᱚ ᱩᱫᱽᱜᱟᱹᱨᱟᱭ ᱥᱤᱛᱩᱝ ᱟᱨᱠᱤ ᱵᱟᱹᱲᱛᱤᱜᱼᱟ ᱴᱷᱟᱱᱰᱟ ᱜᱚᱨᱚᱢ ᱟᱭᱩᱵᱽ ᱥᱮᱛᱟᱜ ᱥᱮᱛᱟᱜ ᱫᱚ ᱱᱚᱝᱠᱟ ᱨᱟᱵᱟᱝ ᱨᱟᱵᱟᱝ ᱵᱩᱡᱷᱟᱹᱜᱼᱟ ᱟᱨ ᱵᱮᱲᱟᱭ ᱨᱟᱠᱟᱵ ᱞᱮᱱᱠᱷᱟᱱ ᱫᱚ ᱥᱤᱛᱩᱝ ᱫᱚᱢᱮ ᱥᱤᱛᱩᱝ ᱟᱹᱭᱠᱟᱹᱜᱼᱟ ᱡᱷᱟᱲᱜᱮᱨᱟᱢ ᱡᱮᱞᱟ ᱨᱮ ᱟᱨ ᱵᱟᱸᱠᱩᱲᱟ ᱟᱨ ᱵᱤᱨᱵᱷᱩᱢ ᱠᱚᱨᱮᱫ ᱢᱮᱱᱟᱜᱼᱟ ᱡᱟᱹᱥᱛᱤ ᱠᱟᱨ ᱛᱮᱫᱚ